ᱟᱞᱮ ᱫᱚ ᱢᱟᱱᱮ ᱪᱟᱹᱥᱤ ᱦᱚᱲ ᱠᱟᱱᱟᱞᱮ ᱟᱹᱰᱤ ᱨᱚᱠᱚᱢ ᱟᱞᱮ ᱫᱚ ᱢᱟᱱᱮ ᱰᱟᱝᱨᱤ ᱠᱟᱰᱟ ᱵᱷᱤᱰᱤ ᱢᱮᱨᱚᱢᱞᱮ ᱫᱚᱦᱚ ᱠᱚᱣᱟ ᱥᱤᱢ ᱥᱩᱠᱨᱤ ᱟᱞᱮ ᱫᱚ ᱯᱟᱨᱟᱵᱽ ᱠᱚᱨᱮ ᱢᱟᱱᱮ ᱥᱩᱠᱨᱤ ᱠᱚᱫᱚᱞᱮ ᱠᱩᱴᱟᱹᱢ ᱠᱚᱣᱟ ᱟᱨ ᱚᱱᱠᱟ ᱠᱟᱛᱮᱫ ᱯᱩᱭᱥᱟᱹᱞᱮ ᱟᱨᱡᱟᱣᱟ ᱟᱨ ᱢᱮᱨᱚᱢ ᱵᱷᱤᱰᱤᱞᱮ ᱟᱹᱥᱩᱞ ᱠᱚᱣᱟ ᱩᱱᱠᱩ ᱦᱚᱸ ᱵᱚᱸᱜᱟ ᱵᱩᱨᱩ ᱠᱚᱨᱮ ᱠᱚ ᱞᱟᱜᱟᱼᱟ ᱩᱱᱠᱩ ᱦᱚᱸ ᱥᱚᱢᱭ ᱨᱮ ᱢᱟᱱᱮᱞᱮ ᱟᱹᱠᱷᱨᱤᱧ ᱠᱚᱣᱟ ᱟᱨ ᱚᱱᱟ ᱠᱚᱨᱮ ᱯᱩᱭᱥᱟᱹᱞᱮ ᱟᱨᱡᱟᱣᱟ ᱟᱨ ᱥᱤᱢ ᱥᱩᱠᱨᱤ ᱠᱚᱫᱚ ᱯᱟᱨᱟᱵᱽ ᱠᱚᱨᱮᱞᱮ ᱟᱹᱠᱷᱨᱤᱧ ᱠᱚᱣᱟ ᱢᱟᱱᱮ ᱯᱟᱨᱟᱵᱽ ᱥᱮᱴᱮᱨᱚᱜ ᱚᱵᱚᱥᱛᱷᱟ ᱨᱮ ᱟᱞᱮ ᱯᱩᱭᱥᱟᱹ ᱡᱚᱠᱷᱚᱱ ᱫᱚᱨᱠᱟᱨᱚᱜᱼᱟ ᱩᱱ ᱡᱚᱠᱷᱚᱱ ᱢᱟᱱᱮ ᱟᱞᱮ ᱩᱱᱠᱩᱞᱮ ᱟᱹᱠᱷᱨᱤᱧ ᱠᱚᱛᱮ ᱯᱩᱭᱥᱟᱹᱞᱮ ᱟᱨᱡᱟᱣᱟ ᱟᱨ ᱰᱟᱹᱝᱨᱤ ᱠᱚᱫᱚ ᱢᱟᱱᱮ ᱥᱤᱭᱚᱜ ᱠᱚᱞᱮ ᱡᱚᱲᱟᱣ ᱠᱚᱣᱟ ᱟᱨ ᱞᱮ ᱟᱨᱡᱟᱣᱟ ᱚᱱᱠᱟ ᱠᱟᱛᱮᱜᱮ ᱢᱟᱱᱮ ᱤᱭᱟᱹᱞᱮ ᱟᱨᱡᱟᱣᱟ ᱚᱱᱠᱟ ᱠᱟᱛᱮᱜᱮ ᱱᱟᱜ ᱛᱟᱨᱯᱚᱨᱮ ᱟᱨ ᱟᱹᱰᱤ ᱚᱱᱠᱟᱜᱮ ᱜᱚᱴᱟᱝ ᱜᱚᱴᱟᱜ ᱢᱟᱱᱮ ᱯᱟᱨᱟᱵᱽ ᱯᱩᱱᱟᱹᱭ ᱠᱚᱨᱮᱜᱮ ᱱᱟᱜ ᱱᱩᱠᱩ ᱠᱚᱫᱚᱞᱮ ᱠᱩᱴᱟᱹᱢ ᱠᱚᱣᱟᱞᱮ ᱡᱟᱵᱷᱮ ᱠᱚᱣᱟᱞᱮ ᱟᱨ ᱚᱱᱠᱟ ᱠᱟᱛᱮᱫ ᱜᱮ ᱢᱟᱱᱮ ᱟᱹᱠᱷᱨᱤᱧ ᱟᱞᱮ ᱟᱨ ᱚᱱᱟ ᱯᱩᱭᱥᱟᱹ ᱠᱚᱫᱚ ᱱᱟᱦᱟᱜᱞᱮ ᱟᱨᱡᱟᱣᱟ